ᱦᱮᱸ ᱦᱮᱞᱳ ᱟᱨ ᱱᱚᱣᱟ ᱟᱛᱳ ᱫᱚ ᱟᱢ ᱫᱚ ᱚᱠᱟ ᱠᱷᱚᱱᱮᱢ ᱦᱮᱡ ᱟᱠᱟᱱᱟ ᱟᱢᱟᱜ ᱤᱭᱟᱹ ᱫᱚ ᱪᱮᱫ ᱛᱟᱢ ᱥᱳᱥᱟᱞ ᱚᱣᱟᱨᱠᱟᱨ ᱧᱮᱞᱟ ᱟᱨ ᱠᱤ ᱚᱱᱟ ᱦᱩᱸ ᱟᱞᱮ ᱫᱚ ᱱᱤᱛ ᱦᱚᱸ ᱥᱮ ᱱᱤᱛ ᱦᱟᱵᱤᱡ ᱛᱮ ᱡᱟᱦᱟᱸᱞᱮ ᱪᱟᱥ ᱟᱠᱟᱫᱟ ᱥᱮ ᱱᱤᱛ ᱦᱟᱵᱤᱡ ᱡᱟᱦᱟᱸᱞᱤᱧ ᱪᱟᱥ ᱠᱟᱹᱫᱟᱹᱧ ᱚᱱᱟ ᱫᱚ ᱦᱩᱭᱩᱜ ᱠᱟᱱᱟ ᱡᱮ ᱥᱚᱵᱡᱤ ᱞᱮ ᱞᱟᱜᱟᱣ ᱠᱟᱫᱟ ᱱᱤᱛᱳᱝ ᱫᱚ ᱥᱚᱥᱟ ᱠᱚᱡ ᱞᱮ ᱞᱟᱜᱟᱣ ᱠᱟᱠᱟ ᱩᱸᱜ ᱡᱷᱤᱸᱜᱟᱹ ᱠᱩᱡ ᱞᱮ ᱞᱟᱜᱟᱣ ᱟᱠᱟᱫᱟ ᱵᱚᱨᱵᱚᱴᱤ ᱠᱚᱡ ᱚᱱᱟ ᱠᱚᱞᱮ ᱞᱟᱜᱟᱣ ᱟᱠᱟᱫᱟ ᱟᱫᱚ ᱱᱤᱛᱳᱜ ᱱᱤᱭᱟᱹ ᱥᱤᱡᱤᱱ ᱨᱮ ᱦᱤᱱᱟᱹᱱᱤᱭᱟᱹ ᱥᱚᱵᱡᱤ ᱠᱚ ᱫᱚᱢᱮ ᱴᱟᱱᱟᱴᱟᱱᱤ ᱪᱟᱞᱟᱜ ᱠᱟᱱᱟ ᱱᱤᱭᱟᱹ ᱥᱚᱢᱚᱭ ᱦᱤᱥᱟᱹᱵ ᱛᱮ ᱟᱨ ᱠᱤ ᱟᱞᱮ ᱫᱚ ᱟᱨᱠᱤ ᱡᱷᱚᱛᱚ ᱨᱮᱱᱟᱜ ᱜᱮ ᱵᱷᱟᱜᱤ ᱜᱮ ᱫᱟᱢ ᱞᱮ ᱧᱟᱢᱟ ᱥᱚᱥᱟ ᱠᱚᱨᱮ ᱠᱷᱚᱱ ᱟᱲᱚᱛ ᱨᱮᱜᱮ ᱥᱟᱚ ᱴᱟᱠᱟ ᱚᱱᱠᱟ ᱠᱟᱛᱮ ᱜᱮ ᱠᱮᱡᱤ ᱪᱟᱞᱟᱜ ᱠᱟᱱᱟ ᱯᱚᱸᱭᱛᱟᱞᱞᱤᱥ ᱴᱟᱠᱟ ᱠᱟᱛᱮ ᱡᱷᱤᱸᱜᱟᱹ ᱪᱟᱞᱟᱜ ᱠᱟᱱᱟ ᱟᱞᱮ ᱫᱚ ᱫᱩᱨᱜᱟᱯᱩᱨ ᱚᱱᱟ ᱮᱢ ᱮᱱ ᱥᱤ ᱢᱟᱨᱠᱮᱴ ᱚᱸᱰᱮᱱᱟᱜ ᱟᱲᱚᱛ ᱦᱮᱱᱟᱜᱼᱟ ᱯᱟᱱᱟᱜᱚᱲ ᱢᱟᱨᱠᱮᱴ ᱢᱮᱱᱟᱜ ᱟᱠᱟᱫᱟ ᱛᱟᱨᱯᱚᱨ ᱵᱤᱱᱩᱨᱤᱭᱟ ᱚᱸᱰᱮ ᱥᱩᱨ ᱥᱩᱨ ᱛᱮ ᱟᱭᱢᱟ ᱟᱲᱚᱛ ᱢᱮᱱᱟᱜ ᱟᱠᱟᱫᱟ ᱦᱮᱸ ᱦᱮᱸ ᱡᱟᱦᱟᱸᱴᱷᱮᱡ ᱜᱤ ᱰᱷᱮᱨ ᱫᱟᱢ ᱞᱮ ᱧᱟᱢᱟ ᱚᱸᱰᱮ ᱞᱮ ᱤᱫᱤᱭᱟ ᱯᱮᱭᱟ ᱯᱩᱱᱭᱟᱹ ᱟᱲᱚᱛ ᱢᱮᱱᱟᱜᱼᱟ ᱛᱟᱨᱢᱚᱫᱽᱫᱷᱮ ᱨᱮ ᱧᱮᱞ ᱦᱩᱭᱩᱜᱼᱟ ᱡᱮ ᱚᱠᱟᱴᱷᱮᱱᱟᱜ ᱫᱟᱢ ᱰᱷᱮᱨ ᱧᱟᱢᱚᱜ ᱠᱟᱱᱟ ᱥᱮ ᱛᱤᱦᱤᱧ ᱡᱩᱫᱤ ᱱᱚᱸᱰᱮᱱᱟᱜ ᱟᱲᱚᱛ ᱨᱮᱞᱮ ᱮᱢ ᱠᱮᱫᱟ ᱯᱚᱨᱮᱨ ᱫᱤᱱ ᱫᱚ ᱦᱟᱸᱰᱮᱟᱜ ᱟᱲᱚᱛ ᱨᱮᱞᱮ ᱮᱢᱟ ᱚᱱᱠᱟ ᱟᱨᱠᱤ ᱟᱨ ᱟᱭᱢᱟ ᱨᱚᱠᱚᱢ ᱥᱚᱵᱡᱤ ᱢᱮᱱᱟᱜᱼᱟ ᱟᱭᱢᱟ ᱨᱚᱠᱚᱢ ᱟᱲᱚᱛ ᱨᱮᱞᱮ ᱤᱫᱤᱭᱟ ᱢᱤᱫ ᱦᱚᱲ ᱛᱚ ᱤᱫᱤ ᱦᱚᱲ ᱫᱚ ᱵᱟᱹᱱᱩᱜ ᱠᱚᱛᱟᱞᱮᱭᱟ ᱥᱚᱵᱡᱤ ᱨᱮᱫᱚ ᱱᱚᱜᱼᱚᱭ ᱡᱷᱤᱸᱜᱟᱹ ᱠᱚ ᱡᱷᱤᱸᱜᱟᱹ ᱥᱚᱢᱚᱭ ᱡᱟᱦᱟᱸᱞᱮ ᱞᱟᱜᱟᱣ ᱠᱟᱫᱟ ᱡᱷᱤᱸᱜᱟᱹ ᱨᱮᱫᱚ ᱡᱟᱦᱟᱸᱞᱮ ᱦᱩᱭᱩᱜ ᱠᱟᱱᱟ ᱡᱮ ᱮᱸ ᱥᱟᱠᱟᱢ ᱠᱚ ᱠᱩᱠᱩᱡᱚᱜᱼᱟ ᱟᱨᱠᱤ ᱥᱟᱠᱟᱢ ᱠᱚ ᱠᱩᱠᱩᱡᱚᱜᱼᱟ ᱱᱟᱲᱤ ᱠᱚ ᱢᱚᱸᱡ ᱛᱮ ᱵᱟᱝ ᱦᱩᱭᱩᱜᱼᱟ ᱚᱱᱟ ᱨᱮᱱᱟᱜ ᱫᱚ ᱨᱟᱱ ᱧᱟᱢᱚᱜᱼᱟ ᱚᱱᱮ ᱯᱷᱚᱥᱯᱷᱮᱴ ᱴᱟᱭᱤᱯ ᱨᱮᱱᱟᱜ ᱠᱤᱪᱷᱩᱞᱮ ᱮᱯᱨᱮᱭᱟ ᱚᱱᱟ ᱞᱟᱹᱜᱤᱫ ᱛᱮ ᱨᱟᱱ ᱧᱟᱢᱚᱜᱼᱟ ᱚᱱᱟ ᱮᱥᱯᱨᱮ ᱨᱟᱱ ᱧᱟᱢᱚᱜᱼᱟ ᱫᱚᱠᱟᱱ ᱨᱮ ᱪᱟᱞᱟᱣ ᱠᱟᱛᱮ ᱢᱮᱛᱟᱠᱚ ᱠᱷᱟᱡ ᱜᱮ ᱟᱞᱮ ᱫᱚ ᱪᱮᱫ ᱞᱮᱠᱟ ᱱᱮᱛᱟᱨ ᱫᱚ ᱰᱤᱡᱤᱴᱮᱞ ᱡᱩᱜᱽ ᱦᱩᱭ ᱟᱠᱟᱱᱟ ᱯᱷᱩᱱ ᱯᱷᱚᱱ ᱛᱮ ᱪᱷᱚᱵᱤ ᱠᱟᱛᱮ ᱤᱫᱤᱭᱟᱞᱮ ᱟᱨ ᱫᱚᱠᱟᱱ ᱨᱮ ᱩᱫᱩᱜ ᱟᱭ ᱦᱩᱭᱩᱜᱼᱟ ᱱᱚᱝᱠᱟ ᱱᱚᱝᱠᱟ ᱱᱚᱜᱚᱭ ᱱᱚᱝᱠᱟ ᱪᱟᱥ ᱞᱮᱠᱷᱟᱱ ᱱᱤᱝᱠᱟ ᱱᱤᱝᱠᱟᱹ ᱥᱚᱢᱚᱥᱥᱟ ᱦᱩᱭᱩᱜ ᱠᱟᱱᱟ ᱛᱟᱞᱦᱮ ᱩᱱᱤ ᱜᱮᱥᱮ ᱦᱤᱥᱟᱹᱵ ᱛᱮ ᱚᱱᱟ ᱡᱟᱦᱟᱸ ᱥᱚᱨᱠᱟᱨᱤ ᱮᱯ ᱢᱮᱱᱟᱜ ᱚᱱᱟ ᱮᱯ ᱠᱷᱚᱱ ᱤᱭᱟᱹ ᱠᱟᱛᱮ ᱮᱭ ᱧᱮᱞᱟᱭ ᱡᱮ ᱱᱚᱝᱠᱟ ᱨᱮᱱᱟᱜ ᱫᱚ ᱪᱮᱫ ᱪᱮᱫ ᱨᱟᱱ ᱢᱮᱱᱟᱜᱼᱟ ᱛᱚ ᱚᱱᱟᱭ ᱮᱢᱟ ᱚᱱᱟ ᱠᱚ ᱮᱢᱟᱞᱮᱭᱟ ᱛᱟᱨᱯᱚᱨᱮ ᱚᱱᱟ ᱞᱟᱦᱟ ᱟᱨᱦᱚᱸ ᱯᱨᱚᱥᱮᱥ ᱢᱮᱱᱟᱜ ᱟᱡᱮ ᱱᱚᱜᱼᱚ ᱱᱚᱝᱠᱟ ᱥᱤᱛᱩᱝ ᱥᱚᱢᱚᱭ ᱫᱚᱢᱮ ᱡᱚᱠᱷᱚᱱᱮᱭ ᱥᱤᱛᱩᱝ ᱟ ᱛᱚᱠᱷᱚᱱ ᱜᱮ ᱮᱥᱯᱨᱮ ᱞᱟᱜᱟᱜᱼᱟ ᱟᱨ ᱵᱟᱝᱠᱷᱟᱱ ᱩᱱᱠᱩ ᱛᱤᱡᱩ ᱠᱚ ᱵᱟᱠᱚ ᱫᱟᱹᱲᱟ ᱚ ᱠᱚᱸᱰᱷᱟ ᱫᱚ ᱵᱟᱞᱮ ᱞᱟᱜᱟᱣ ᱠᱟᱫᱟ ᱦᱚᱛᱚᱛ ᱞᱮ ᱞᱟᱜᱟᱣ ᱟᱠᱟᱫᱟ ᱩᱱ ᱥᱚᱢᱚᱭ ᱫᱚ ᱱᱚᱜᱼᱚᱭ ᱱᱟᱲᱤ ᱠᱟᱛᱮ ᱫᱟᱜ ᱫᱤᱱ ᱛᱚ ᱦᱚᱛᱚᱫ ᱠᱚ ᱠᱷᱟᱨᱟᱯᱚᱜᱼᱟ ᱟᱫᱚ ᱢᱟᱲᱚᱢ ᱠᱟᱛᱮ ᱦᱟᱛᱟᱛ ᱞᱮ ᱞᱟᱜᱟᱣᱟ ᱠᱟᱹᱴᱤᱡ ᱠᱟᱹᱴᱤᱡ ᱞᱮ ᱦᱟᱥᱟᱭᱟ ᱦᱟᱪᱟ ᱠᱟᱛᱮ ᱚᱸᱰᱮ ᱦᱚᱛᱚᱛ ᱞᱮ ᱞᱟᱜᱟᱣ ᱟᱠᱟᱫᱟ ᱦᱚᱛᱚᱫ ᱠᱚᱫᱚ ᱥᱚᱸᱜᱮ ᱥᱚᱸᱜᱮ ᱦᱩᱭᱩᱜ ᱠᱟᱱᱟ ᱦᱚᱛᱚᱛ ᱦᱚᱸ ᱵᱷᱟᱜᱤ ᱜᱮ ᱫᱟᱢ ᱜᱮᱭᱟ ᱦᱚᱛᱚᱛ ᱚᱭᱮᱴ ᱦᱤᱸᱥᱟᱹᱵ ᱛᱮ ᱦᱩᱭᱩᱜᱼᱟ ᱛᱚ ᱮᱢᱱᱤ ᱥᱚᱵᱡᱤ ᱠᱷᱚᱡ ᱦᱚᱸ ᱦᱚᱛᱚᱛ ᱫᱚ ᱵᱷᱟᱜᱤ ᱜᱮ ᱦᱩᱭᱩᱜᱼᱟ ᱚᱭᱮᱴ ᱦᱤᱥᱟᱹᱵ ᱛᱮ ᱟᱲᱚᱛ ᱨᱮᱞᱮ ᱟᱠᱷᱨᱤᱧᱟ ᱟᱨ ᱦᱩᱲᱩ ᱫᱚ ᱦᱮᱸ ᱦᱩᱲᱩ ᱢᱟ ᱱᱤᱭᱟᱹᱵᱟᱨ ᱫᱟᱜᱽ ᱵᱟᱝ ᱦᱩᱭ ᱟ ᱠᱟᱱᱟ ᱦᱩᱲᱩ ᱦᱚᱸ ᱵᱷᱟᱜᱤ ᱜᱮ ᱦᱩᱭᱩᱜ ᱜᱮᱭᱟ ᱦᱩᱲᱩ ᱦᱩᱭ ᱞᱮᱱᱠᱷᱟᱱ ᱟᱞᱮ ᱥᱮᱡ ᱱᱚᱛᱮ ᱟᱠᱷᱨᱤᱧᱟᱞᱮ ᱵᱚᱞᱛᱮ ᱮᱢᱱᱤ ᱦᱩᱲᱩᱫᱟᱨ ᱦᱚᱸᱞᱮ ᱮᱢᱟ ᱠᱚ ᱜᱮᱭᱟ ᱟᱞᱮ ᱴᱷᱮᱡ ᱠᱷᱚᱱ ᱥᱩᱨ ᱨᱮᱜᱮ ᱠᱤᱥᱟᱱ ᱢᱟᱱᱰᱤ ᱦᱮᱱᱟᱜᱼᱟ ᱠᱤᱥᱟᱱ ᱢᱟᱱᱰᱤ ᱥᱚᱨᱠᱟᱨᱤ ᱤᱭᱟᱹ ᱠᱟᱱᱟ ᱚᱸᱰᱮ ᱫᱚ ᱵᱷᱟᱜᱤ ᱜᱮ ᱫᱟᱢ ᱧᱟᱢᱚᱜᱼᱟ ᱮᱢᱱᱤ ᱤᱭᱟᱹ ᱠᱷᱚᱱ ᱫᱚ ᱟᱫᱚ ᱚᱱᱟ ᱜᱮ ᱠᱤᱥᱟᱱ ᱢᱟᱱᱰᱤ ᱨᱮᱱᱟᱜ ᱤᱭᱟᱹ ᱫᱚ ᱦᱩᱭᱩᱜ ᱠᱟᱱᱟ ᱡᱮ ᱤᱧ ᱡᱮ ᱟᱢ ᱢᱤᱫᱴᱮᱡ ᱰᱮᱴ ᱠᱚ ᱮᱢᱟᱢᱟ ᱚᱱᱟ ᱥᱚᱢᱚᱭ ᱨᱮ ᱦᱩᱭᱩᱜᱼᱟ ᱛᱟᱲᱟᱛᱟᱲᱤ ᱡᱮᱢᱚᱱ ᱛᱤᱦᱤᱧ ᱜᱮᱢ ᱦᱚᱦᱚᱣᱟᱫᱮᱭᱟ ᱜᱟᱯᱟ ᱜᱮᱭ ᱤᱫᱤ ᱠᱮᱛ ᱛᱟᱢᱟ ᱛᱤᱥ ᱯᱚᱭᱥᱟᱭ ᱮᱢᱟᱭᱟ ᱚᱱᱟ ᱫᱚ ᱚᱱᱠᱟ ᱫᱚ ᱵᱟᱝ ᱠᱟᱱᱟ ᱚᱱᱟ ᱦᱚᱦᱚᱣᱟᱠᱚ ᱦᱩᱭᱩᱜ ᱛᱟᱢᱟ ᱟᱢ ᱪᱟᱞᱟᱜ ᱦᱩᱭᱩᱜ ᱛᱟᱢᱟ ᱢᱤᱫ ᱫᱤᱱ ᱚᱱᱞᱟᱭᱤᱱ ᱠᱷᱚᱡ ᱰᱮᱴ ᱦᱟᱛᱟᱣ ᱟᱹᱜᱩᱭ ᱦᱩᱭᱩᱜᱼᱟ ᱦᱮᱸ ᱦᱮᱸ ᱞᱟᱹᱭ ᱢᱮ ᱵᱟᱝ ᱜᱩᱦᱩᱢ ᱦᱚᱸ ᱛᱩᱲᱤ ᱦᱚᱸᱠᱚ ᱦᱟᱛᱟᱣ ᱛᱟᱦᱮᱸᱱ ᱛᱩᱲᱤ ᱦᱚᱸᱠᱚ ᱦᱟᱛᱟᱣ ᱛᱟᱦᱮᱸᱱ ᱚᱱᱟ ᱨᱮᱱᱟᱜ ᱯᱨᱚᱥᱮᱥ ᱚᱱᱠᱟ ᱠᱟᱱᱟ ᱡᱮ ᱟᱢ ᱪᱟᱞᱟᱣ ᱠᱟᱛᱮ ᱚᱱᱞᱟᱭᱤᱱ ᱠᱷᱚᱡ ᱰᱮᱴ ᱦᱟᱛᱟᱣ ᱟᱜᱩᱭ ᱦᱩᱭᱩᱜ ᱛᱟᱢᱟ ᱟᱢ ᱚᱸᱰᱮᱢ ᱤᱫᱤᱭᱟ ᱛᱟᱨᱯᱚᱨ ᱯᱮ ᱫᱤᱱ ᱢᱚᱫᱽᱫᱷᱮ ᱨᱮ ᱯᱚᱭᱥᱟ ᱵᱚᱞᱚᱜᱼᱟ ᱟᱨᱠᱤ ᱟᱫᱚ ᱚᱸᱰᱮ ᱫᱚ ᱫᱟᱢ ᱵᱤᱥᱤ ᱧᱟᱢᱚᱜᱼᱟ ᱟᱨᱠᱤ ᱟᱫᱚ ᱞᱟᱭᱤᱱ ᱦᱩᱭᱩᱜᱼᱟ ᱛᱟᱨ ᱡᱚᱱᱱᱚ ᱚᱸᱰᱮ ᱜᱮᱞᱮ ᱟᱠᱷᱨᱤᱧ ᱛᱟᱦᱮᱸᱱᱟ ᱦᱩᱲᱩ ᱨᱮᱦᱚᱸ ᱚᱱᱟ ᱥᱯᱨᱮ ᱨᱟᱱ ᱠᱚᱜᱮ ᱦᱮᱸ ᱦᱮᱸ ᱛᱤᱡᱩ ᱵᱟᱝ ᱡᱚᱢ ᱨᱮᱱᱟᱜ ᱨᱟᱱ ᱠᱩ ᱟᱨ ᱮᱥᱯᱨᱮ ᱨᱟᱱ ᱠᱩ ᱟᱨ ᱥᱚᱢᱚᱭᱼᱥᱚᱢᱚᱭ ᱨᱮ ᱚᱱᱮ ᱢᱟᱱᱮ ᱟᱞᱮ ᱥᱮᱫ ᱫᱚ ᱚᱱᱛᱮ ᱫᱚ ᱯᱮ ᱫᱷᱚᱣ ᱠᱚ ᱦᱮᱲᱦᱮᱫ ᱛᱟᱦᱮᱸᱱᱟ ᱡᱟᱦᱟᱸ ᱨᱮᱫᱚ ᱵᱟᱨ ᱫᱷᱟᱣ ᱦᱩᱲᱩ ᱨᱮᱫᱚ ᱦᱚᱭ ᱜᱮ ᱵᱤᱥᱤᱭ ᱧᱟᱢ ᱛᱮ ᱯᱟᱥ ᱠᱟᱴᱷᱤ ᱴᱷᱮᱞᱟᱣ ᱚᱱᱟ ᱵᱮᱯᱟᱨ ᱠᱚᱦᱚᱸ ᱢᱮᱱᱟᱜᱼᱟ ᱚᱱᱟ ᱛᱮᱜᱮ ᱟᱨᱠᱤ ᱦᱩᱲᱩ ᱠᱚᱫᱚ ᱵᱤᱥᱤ ᱦᱩᱭᱩᱜ ᱛᱟᱦᱮᱸᱱᱟ ᱢᱟᱱᱮ ᱨᱟᱱ ᱠᱚ ᱛᱤᱱᱟᱹᱜ ᱵᱟᱢ ᱮᱢᱟᱜᱼᱟ ᱚᱱᱟ ᱠᱚᱱ ᱦᱚᱸ ᱡᱟᱥᱛᱤ ᱡᱚᱛᱱᱚ ᱨᱮ ᱛᱤᱱᱟᱹᱜ ᱮᱢ ᱡᱚᱛᱱᱚᱭ ᱫᱟ ᱥᱮᱭ ᱦᱤᱥᱟᱹᱵ ᱛᱮ ᱦᱩᱲᱩ ᱨᱮᱱᱟᱜ ᱯᱷᱚᱞᱚᱱ ᱫᱚ ᱵᱤᱥᱤ ᱦᱩᱭᱩᱜᱼᱟ ᱟᱨ ᱱᱤᱛᱳᱝ ᱫᱚ ᱪᱷᱚᱛᱨᱤᱥ ᱠᱚ ᱥᱚᱨᱱᱚ ᱠᱚᱜᱮ ᱠᱚ ᱨᱚᱦᱚᱭᱟ ᱢᱤᱱᱤᱠᱮᱴ ᱠᱚ ᱨᱚᱦᱚᱭᱟ ᱡᱟᱦᱟᱸ ᱨᱮ ᱟᱨ ᱠᱤ ᱫᱟᱜᱽ ᱨᱮᱱᱟᱜ ᱥᱩᱵᱤᱫᱟ ᱠᱚ ᱡᱮᱢᱚᱱ ᱛᱟᱦᱮᱸᱱ ᱟᱨ ᱠᱚᱢ ᱫᱟᱜᱽ ᱛᱮᱜᱮ ᱦᱩᱭᱩᱜᱼᱟ ᱚᱱᱟ ᱠᱚᱨᱮ ᱫᱚ ᱡᱤᱞᱤᱧ ᱪᱟᱣᱞᱮ ᱨᱮᱱᱟᱜ ᱦᱩᱲᱩ ᱠᱚᱞᱮ ᱨᱚᱦᱚᱭ ᱛᱟᱦᱮᱸᱱᱟ ᱟᱨ ᱮᱢᱱᱤ ᱡᱟᱦᱟᱸᱨᱮ ᱫᱟᱜᱽ ᱮᱵᱮᱞᱼᱮᱵᱮᱞ ᱜᱮᱭᱟ ᱚᱸᱰᱮ ᱫᱚ ᱥᱟᱱᱱᱚ ᱜᱮ ᱴᱷᱤᱠᱚᱜᱼᱟ ᱢᱩᱨᱥᱩᱢ ᱨᱮᱫᱚ ᱵᱟᱠᱤ ᱦᱩᱲᱩ ᱠᱷᱚᱡ ᱫᱚ ᱥᱚᱨᱱᱚ ᱦᱩᱲᱩ ᱨᱚᱱᱟᱜ ᱯᱷᱚᱞᱚᱱ ᱫᱚ ᱵᱷᱟᱜᱤ ᱚᱱᱟ ᱠᱚᱜᱮ ᱦᱮᱸ ᱦᱮᱸ ᱛᱤᱠᱤᱭ ᱜᱤᱭᱟᱹᱧ ᱵᱟᱝᱼ ᱵᱟᱝ ᱧᱮᱞ ᱛᱤᱠᱤ ᱚᱲᱟᱜ ᱜᱮ ᱵᱟᱹᱱᱩᱜ ᱡᱟᱦᱟᱸᱴᱟᱜ ᱜᱮ ᱟᱨᱠᱤ ᱡᱟᱝ ᱪᱟᱣᱞᱮ ᱡᱚᱛᱚ ᱜᱮᱛᱚ ᱢᱚᱸᱡ ᱜᱮᱭᱟ ᱟᱫᱚ ᱥᱮᱭ ᱦᱤᱥᱟᱹᱵ ᱛᱮ ᱚᱱᱠᱟ ᱞᱮ ᱧᱮᱞᱟ ᱚᱠᱟ ᱠᱚ ᱯᱮᱭᱟ ᱦᱩᱲᱩ ᱚᱱᱠᱟ ᱫᱚ ᱵᱟᱞᱮ ᱨᱚᱦᱚᱭ ᱜᱮᱭᱟ ᱱᱤᱭᱟᱹᱵᱟᱨ ᱫᱚ ᱮᱸ ᱠᱷᱟᱞᱤ ᱤᱱᱟᱹ ᱜᱮᱞᱮ ᱨᱚᱦᱚᱭ ᱠᱮᱫᱟ ᱢᱮᱱᱛᱮ ᱢᱤᱫ ᱨᱚᱠᱚᱢ ᱦᱩᱲᱩ ᱫᱚ ᱠᱳᱱᱳ ᱫᱤᱱ ᱦᱚᱸ ᱵᱟᱞᱮ ᱨᱚᱦᱚᱭ ᱛᱟᱦᱮᱸᱱᱟ ᱟᱨ ᱠᱚ ᱫᱟᱜᱽ ᱩᱯᱚᱨ ᱱᱤᱨᱵᱷᱚᱨᱚᱜ ᱠᱟᱱᱟ ᱡᱩᱫᱤ ᱵᱷᱟᱜᱤ ᱜᱮ ᱫᱟᱜ ᱦᱩᱭᱩᱜᱼᱟ ᱱᱚᱜᱼᱚᱭ ᱡᱮᱢᱚᱱ ᱵᱚᱨᱥᱟ ᱫᱤᱱ ᱫᱚ ᱵᱟᱜᱤ ᱜᱮ ᱫᱟᱜ ᱦᱩᱭᱩᱜᱼᱟ ᱛᱟᱞᱦᱮ ᱯᱮᱼᱯᱩᱱ ᱨᱚᱠᱚᱢ ᱦᱩᱲᱩ ᱞᱮ ᱨᱚᱦᱚᱭᱟ ᱦᱮᱸ ᱦᱮᱸ ᱦᱩᱭᱩᱜᱼᱟ ᱚᱸᱰᱮ ᱠᱷᱚᱨᱟ ᱨᱮᱫᱚ ᱟᱞᱮ ᱰᱤᱵᱷᱤᱥᱤ ᱨᱮᱱᱟᱜ ᱫᱟᱜᱽ ᱞᱮ ᱧᱟᱢᱟ ᱟᱫᱚ ᱠᱷᱚᱨᱟ ᱨᱮᱫᱚ ᱩᱱᱟᱹᱜ ᱵᱤᱥᱤ ᱟᱫᱚ ᱚᱱᱟ ᱠᱷᱚᱨᱟ ᱨᱮᱜᱮ ᱦᱮᱸ ᱵᱚᱨᱥᱟ ᱨᱮᱜᱮ ᱟᱫᱚ ᱟᱭᱢᱟ ᱨᱚᱠᱚᱢ ᱦᱩᱲᱩ ᱞᱮ ᱨᱚᱦᱚᱭᱟ ᱟᱭᱢᱟ ᱨᱚᱠᱚᱢ ᱦᱩᱲᱩ ᱢᱚᱫᱽᱫᱷᱮ ᱨᱮ ᱡᱟᱦᱟᱸ ᱠᱚ ᱦᱩᱲᱩ ᱫᱚ ᱫᱚᱢᱮ ᱫᱟᱢᱚᱜᱼᱟ ᱚᱱᱟ ᱠᱚᱫᱚ ᱞᱮ ᱟᱠᱷᱨᱤᱧᱟ ᱟᱨ ᱡᱟᱦᱟᱸᱠᱚ ᱥᱮᱨᱚᱠᱚᱢ ᱵᱟᱝ ᱫᱟᱢ ᱥᱮ ᱦᱳᱭᱛᱳ ᱩᱱᱟᱹᱜ ᱢᱚᱸᱡ ᱵᱟᱝ ᱦᱩᱭ ᱠᱟᱱᱟ ᱚᱲᱟᱜ ᱨᱮ ᱚᱱᱠᱟ ᱦᱮᱱᱟᱜ ᱜᱮᱭᱟ ᱛᱚ ᱢᱚᱸᱡᱟᱜ ᱜᱮᱵᱚᱱ ᱟᱠᱷᱨᱤᱧᱟ ᱥᱚᱵᱡᱤ ᱠᱚᱦᱚᱸ ᱟᱨ ᱵᱟᱠᱤᱭᱟᱜ ᱫᱚ ᱚᱲᱟᱜ ᱨᱮᱵᱚᱱ ᱫᱚᱦᱚᱭᱟ ᱥᱮᱨᱚᱠᱚᱢ ᱜᱮ ᱦᱮᱸ ᱤᱥᱠᱩᱞ ᱤᱛᱟᱹ ᱱᱚᱝᱠᱟ ᱠᱚ ᱵᱮᱵᱚᱦᱟᱨ ᱜᱮᱭᱟ ᱪᱤᱴ ᱦᱟᱥᱟ ᱵᱟᱹᱱᱩᱜᱼᱟ ᱪᱤᱴ ᱦᱟᱥᱟ ᱪᱤᱴᱟᱹᱼᱪᱤᱴᱟᱹ ᱡᱟᱦᱟᱸᱴᱟᱜ ᱦᱟᱥᱟ ᱫᱚᱢᱮ ᱠᱟᱴᱟ ᱠᱚᱨᱮ ᱞᱟᱴᱷᱟᱜ ᱫᱚ ᱪᱟᱴᱠᱤ ᱠᱚᱨᱮ ᱞᱟᱴᱷᱟ ᱞᱮᱱᱠᱷᱟᱡ ᱮᱠᱫᱚᱢ ᱵᱟᱝ ᱪᱷᱟᱲᱟᱜ ᱫᱚ ᱚᱱᱟ ᱫᱚ ᱛᱤᱱᱟᱹᱜ ᱪᱤᱴ ᱜᱮᱭᱟ ᱩᱱᱟᱹᱜ ᱦᱩᱲᱩ ᱵᱤᱥᱤ ᱦᱩᱭᱩᱜ ᱛᱟᱦᱮᱸᱱᱟ ᱚᱱᱛᱮ ᱟᱞᱮ ᱥᱮᱱᱟᱜ ᱤᱭᱟᱹ ᱨᱮᱫᱚ ᱦᱮᱸ ᱡᱟᱦᱟᱸᱱᱟᱜ ᱥᱚᱵᱡᱤ ᱠᱚᱜᱮ ᱤᱭᱟᱹ ᱠᱚᱜᱮ ᱫᱚᱢᱮ ᱦᱩᱭᱩᱜᱼᱟ ᱦᱮᱸ ᱦᱮᱸ ᱴᱷᱤᱠᱜᱮᱭᱟ ᱦᱮᱸ ᱱᱚᱣᱟ ᱠᱚᱫᱚ ᱟᱢᱮᱢ ᱨᱤᱯᱳᱨᱴᱟ ᱛᱚ ᱵᱮᱥ ᱵᱮᱥ ᱛᱟᱞᱦᱮ ᱟᱨᱚ ᱦᱤᱡᱩᱜᱼᱟᱢ